ᱦᱮᱸ ᱦᱮᱞᱳ ᱦᱮᱸ ᱦᱮᱸ ᱡᱚᱦᱟᱨ ᱡᱚᱦᱟᱨ ᱢᱟ ᱚᱠᱚᱭ ᱵᱤᱱ ᱞᱟᱹᱭᱮᱫ ᱟᱪᱪᱷᱟ ᱦᱮᱸ ᱱᱚᱛᱮ ᱟᱞᱮ ᱡᱷᱟᱲᱠᱷᱚᱸᱰ ᱫᱤᱥᱚᱢ ᱦᱚᱸ ᱱᱟᱯᱟᱭᱜᱮ ᱯᱟᱲᱦᱟᱣ ᱫᱚ ᱪᱟᱹᱞᱩᱣᱟᱠᱟᱱ ᱜᱮᱭᱟ ᱟᱨ ᱦᱩᱭᱩᱜ ᱠᱟᱱ ᱜᱮᱭᱟ ᱦᱮᱸ ᱡᱟᱭᱜᱟ ᱡᱟᱭᱜᱟ ᱨᱮ ᱚᱞ ᱤᱛᱩᱱ ᱟᱥᱲᱟ ᱠᱚᱞᱮ ᱵᱮᱨᱮᱫ ᱠᱟᱜᱼᱟ ᱟᱨ ᱮᱥᱮᱠᱟ ᱠᱷᱚᱱᱟᱜ ᱱᱚᱜᱚᱭ ᱯᱟᱲᱦᱟᱜ ᱠᱚ ᱪᱟᱞᱟᱜ ᱠᱟᱱ ᱜᱮᱭᱟ ᱜᱤᱫᱽᱨᱟᱹ ᱠᱚᱦᱚᱸ ᱯᱟᱹᱴᱷᱩᱣᱟᱹ ᱠᱚᱦᱚᱸ ᱵᱷᱟᱹᱜᱤ ᱠᱚ ᱦᱤᱡᱩᱜ ᱠᱟᱱᱟ ᱟᱥᱲᱟ ᱛᱮ ᱟᱨ ᱟᱹᱰᱤ ᱱᱟᱯᱟᱭ ᱠᱚ ᱪᱮᱫᱚᱜ ᱠᱟᱱᱟ ᱦᱮᱸ ᱦᱮᱸ ᱦᱮᱸ ᱦᱳᱭ ᱠᱟᱛᱷᱟ ᱫᱚ ᱥᱟᱹᱨᱤ ᱜᱮᱵᱤᱱ ᱢᱮᱱ ᱠᱟᱜᱼᱟ ᱱᱤᱛᱚᱜ ᱨᱤᱱ ᱟᱵᱚ ᱨᱤᱱ ᱦᱚᱲ ᱦᱚᱯᱚᱱ ᱠᱚ ᱥᱮ ᱥᱟᱱᱛᱟᱲ ᱦᱚᱲ ᱠᱚ ᱠᱤᱪᱷᱩᱜᱟᱱ ᱫᱚ ᱡᱮᱢᱚᱱ ᱵᱮᱝᱜᱚᱞ ᱨᱮ ᱵᱟᱝᱞᱟ ᱛᱮᱠᱚ ᱨᱚᱲᱮᱫᱼᱟ ᱵᱟᱝᱞᱟ ᱛᱮᱠᱚ ᱚᱞᱚᱜ ᱠᱟᱱᱟ ᱩᱲᱤᱥᱥᱟ ᱨᱮᱱ ᱩᱲᱤᱭᱟ ᱛᱮᱠᱚ ᱚᱞᱚᱜ ᱠᱟᱱᱟ ᱩᱲᱤᱭᱟ ᱛᱮᱠᱚ ᱨᱚᱲᱮᱫᱼᱟ ᱟᱨ ᱡᱷᱟᱲᱠᱷᱚᱸᱰ ᱨᱮᱦᱚᱸ ᱚᱱᱠᱟᱜᱮ ᱠᱤᱪᱷᱩ ᱜᱟᱱ ᱫᱚ ᱢᱮᱱᱟᱜ ᱠᱚᱜᱮᱭᱟ ᱡᱟᱦᱟᱸᱭ ᱦᱤᱱᱫᱤ ᱛᱮᱠᱚ ᱨᱚᱲ ᱠᱟᱱᱟ ᱦᱤᱱᱫᱤ ᱛᱮᱠᱚ ᱚᱞᱚᱜ ᱠᱟᱱᱟ ᱟᱨ ᱪᱤᱠᱤ ᱯᱟᱹᱨᱥᱤ ᱵᱟᱠᱚ ᱠᱩᱥᱤᱭᱟᱜ ᱠᱟᱱᱟ ᱢᱮᱱᱠᱷᱟᱱ ᱟᱹᱰᱤᱜᱟᱱ ᱦᱚᱲᱜᱮ ᱢᱮᱱᱟᱜ ᱠᱚᱣᱟ ᱱᱚᱰᱮ ᱦᱚᱸ ᱡᱮᱢᱚᱱ ᱪᱤᱠᱤ ᱯᱟᱹᱨᱥᱤ ᱠᱚ ᱠᱩᱥᱤᱭᱟᱜ ᱠᱟᱱᱟ ᱟᱨ ᱟᱥᱟᱭᱮᱫᱼᱟ ᱵᱚᱱ ᱡᱟᱦᱟᱸᱭ ᱠᱚ ᱵᱟᱠᱚ ᱠᱩᱥᱤᱭᱟᱜ ᱠᱷᱟᱱ ᱩᱱᱠᱩ ᱦᱚᱸᱠᱚ ᱠᱩᱥᱤ ᱦᱚᱪᱚ ᱠᱚᱣᱟ ᱟᱨ ᱚᱱᱠᱟ ᱞᱮᱠᱟᱛᱮ ᱱᱚᱜᱼᱚᱭ ᱮᱥᱮᱠᱟ ᱠᱷᱚᱱᱟᱜ ᱠᱟᱹᱢᱤ ᱠᱚᱫᱚ ᱟᱹᱰᱤ ᱡᱳᱨ ᱥᱩᱨ ᱥᱮ ᱟᱹᱰᱤ ᱡᱳᱨᱫᱟᱨ ᱞᱮ ᱪᱷᱩᱴᱟᱹᱣ ᱟᱠᱟᱱ ᱛᱟᱠᱚᱣᱟ ᱟᱹᱞᱤᱧ ᱦᱚᱸ ᱮᱥᱮᱠᱟ ᱨᱤᱱ ᱢᱤᱫᱴᱮᱱ ᱥᱚᱦᱮᱫ ᱠᱟᱱᱟᱞᱤᱧ ᱟᱨ ᱥᱟᱶᱛᱟ ᱤᱫᱤ ᱠᱟᱛᱮᱫ ᱦᱚᱸ ᱠᱟᱹᱢᱤᱨᱮ ᱟᱹᱞᱤᱧ ᱦᱚᱸᱞᱤᱧ ᱡᱚᱯᱲᱟᱣ ᱠᱟᱱᱟ ᱦᱮᱸ ᱥᱮ ᱦᱮᱸ ᱦᱳᱭ ᱚᱱᱟ ᱠᱚ ᱚᱱᱟᱜᱮ ᱡᱚᱛᱚ ᱦᱚᱲᱟᱜ ᱩᱭᱦᱟᱹᱨ ᱢᱮᱱᱟᱜ ᱛᱟᱵᱚᱣᱟ ᱡᱮᱢᱚᱱ ᱟᱵᱚᱣᱟᱜ ᱯᱟᱹᱨᱥᱤ ᱠᱚ ᱟᱞᱚ ᱟᱫᱚᱜ ᱢᱟ ᱦᱟᱯᱮᱱ ᱫᱤᱱ ᱟᱵᱚᱨᱮᱱ ᱯᱚᱼᱯᱚᱝᱲᱟ ᱠᱚ ᱡᱮᱢᱚᱱ ᱩᱱᱠᱩ ᱦᱚᱸ ᱡᱮᱢᱚᱱ ᱪᱮᱫ ᱤᱧ ᱞᱟᱹᱭᱟ ᱟᱵᱚᱣᱟᱜ ᱨᱚᱲ ᱟᱲᱟᱝ ᱠᱚ ᱡᱟᱦᱟᱸ ᱚᱞᱪᱤᱠᱤ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩ ᱡᱟᱦᱟᱸᱭ ᱛᱮᱭᱟᱨ ᱦᱚᱴᱚ ᱠᱟᱜ ᱵᱚᱱ ᱵᱮᱱᱟᱣ ᱦᱚᱴᱚ ᱠᱟᱜ ᱵᱚᱱ ᱱᱚᱣᱟ ᱠᱚ ᱡᱮᱢᱚᱱ ᱟᱞᱚ ᱟᱫᱚᱜ ᱢᱟ ᱟᱞᱚ ᱦᱤᱲᱤᱧᱚᱜ ᱢᱟ ᱚᱱᱟ ᱠᱚ ᱡᱮᱢᱚᱱ ᱡᱟᱭ ᱡᱩᱜᱽ ᱟᱹᱨᱥᱤ ᱞᱮᱠᱟ ᱟᱵᱚᱣᱟᱜ ᱱᱚᱣᱟ ᱯᱟᱹᱨᱥᱤ ᱦᱚᱸ ᱟᱨ ᱪᱤᱠᱤ ᱦᱚᱸ ᱡᱮᱢᱚᱱ ᱛᱟᱦᱮᱱ ᱢᱟ ᱡᱟᱠ ᱡᱟᱠ ᱦᱮᱸᱥᱮ ᱧᱮᱞ ᱠᱟᱜ ᱢᱟ ᱟᱵᱚᱣᱟᱜ ᱥᱚᱢᱟᱡᱽ ᱛᱟᱞᱟᱨᱮ ᱥᱮ ᱥᱟᱶᱛᱟ ᱛᱟᱞᱟᱨᱮ ᱱᱚᱣᱟ ᱠᱚ ᱩᱭᱦᱟᱹᱨ ᱠᱟᱛᱮᱫ ᱜᱮ ᱱᱚᱰᱮ ᱦᱚᱸ ᱠᱟᱹᱢᱤᱫᱚ ᱪᱟᱹᱞᱩᱣᱟᱠᱟᱱ ᱜᱮᱭᱟ ᱟᱨ ᱱᱚᱜᱼᱚᱭ ᱦᱟᱸᱜ ᱵᱟᱨ ᱡᱚᱠᱷᱚᱱ ᱵᱟᱨᱜᱮ ᱢᱚᱬ ᱦᱟᱸᱜ ᱱᱚᱣᱟ ᱢᱤᱫᱴᱮᱱ ᱡᱟᱦᱟᱸ ᱜᱩᱨᱩ ᱜᱚᱢᱠᱮ ᱜᱮ ᱟᱨᱮ ᱥᱟᱭ ᱵᱟᱨᱜᱮ ᱢᱚᱬ ᱨᱮ ᱡᱟᱦᱟᱸ ᱟᱵᱚᱭᱤᱡ ᱚᱞᱪᱤᱠᱤ ᱡᱟᱱᱟᱢ ᱫᱟᱛᱟ ᱦᱟᱸᱜ ᱡᱮᱢᱚᱱ ᱡᱟᱦᱟᱸ ᱚᱞᱪᱤᱠᱤ ᱫᱤᱥᱚᱢ ᱦᱚᱲ ᱴᱷᱮᱱᱮ ᱥᱚᱫᱚᱨ ᱞᱮᱫ ᱛᱟᱵᱚᱣᱟ ᱚᱱᱟ ᱨᱮᱱᱟᱜ ᱦᱟᱸᱜ ᱥᱟᱭ ᱥᱮᱨᱢᱟ ᱱᱟᱜ ᱦᱩᱭ ᱯᱩᱨᱟᱹᱜ ᱠᱟᱱᱟ ᱵᱟᱨ ᱜᱮᱥᱟᱭ ᱵᱟᱨᱜᱮ ᱢᱚᱬ ᱨᱮ ᱦᱟᱸᱜ ᱦᱮᱸ ᱥᱮ ᱡᱟᱦᱟᱸ ᱚᱞᱪᱤᱠᱤ ᱢᱤᱥᱚᱱ ᱠᱚ ᱢᱮᱛᱟᱜ ᱠᱟᱱᱟ ᱱᱚᱣᱟ ᱠᱩᱠᱢᱩ ᱠᱚ ᱡᱮᱢᱚᱱ ᱜᱮᱞᱮ ᱵᱤᱞᱤᱜ ᱢᱟ ᱥᱟᱨ ᱥᱟᱹᱜᱩᱱᱚᱜ ᱢᱟ ᱱᱚᱣᱟ ᱠᱚ ᱦᱮᱸ ᱩᱭᱦᱟᱹᱨ ᱠᱟᱛᱮᱫ ᱟᱹᱰᱤ ᱡᱳᱨ ᱞᱮ ᱪᱷᱩᱴᱟᱹᱣ ᱟᱠᱟᱱ ᱛᱟᱵᱚᱣᱟ ᱟᱯᱮ ᱦᱚᱸ ᱚᱱᱛᱮ ᱩᱲᱤᱥᱥᱟ ᱠᱚᱥᱮᱫ ᱟᱯᱮ ᱦᱚᱸ ᱪᱷᱩᱴᱟᱹᱜ ᱛᱟᱵᱚᱱ ᱯᱮ ᱥᱟᱱᱟᱢ ᱠᱚᱵᱚᱱ ᱪᱷᱩᱴᱟᱹᱣ ᱠᱚᱜᱼᱟ ᱟᱵᱚᱣᱟᱜ ᱥᱟᱶᱛᱟ ᱞᱟᱹᱜᱤᱫ ᱟᱵᱚᱣᱟᱜ ᱜᱟᱶᱛᱟ ᱞᱟᱹᱜᱤᱫ ᱟᱵᱚᱣᱟᱜ ᱪᱤᱠᱤ ᱯᱟᱹᱨᱥᱤ ᱞᱟᱹᱜᱤᱫ ᱦᱮᱸᱥᱮ ᱦᱮᱸ ᱦᱮᱸ ᱦᱮᱸ ᱦᱮᱸ ᱪᱮᱫᱟᱜ ᱵᱟᱝ ᱟᱵᱚ ᱫᱚ ᱱᱚᱜᱼᱚᱭ ᱱᱚᱝᱠᱟ ᱡᱟᱦᱟᱸ ᱠᱚᱨᱮ ᱫᱚ ᱡᱮᱢᱚᱱ ᱢᱤᱫᱩᱱ ᱠᱚ ᱥᱮᱢᱤᱱᱟᱨ ᱠᱚ ᱦᱩᱭᱩᱜᱼᱟ ᱦᱮᱸ ᱥᱮ ᱡᱟᱦᱟᱸ ᱠᱚᱨᱮᱫ ᱠᱚᱱᱯᱷᱟᱨᱮᱱᱥ ᱠᱚ ᱱᱚᱝᱠᱟ ᱵᱚᱱ ᱫᱚᱦᱚᱭᱮᱫ ᱜᱮᱭᱟ ᱚᱱᱟ ᱠᱚᱨᱮ ᱵᱚᱱ ᱧᱟᱯᱟᱢ ᱠᱟᱱ ᱜᱮᱭᱟ ᱧᱟᱯᱟᱢ ᱫᱚ ᱟᱨ ᱦᱮᱸ ᱵᱟᱝᱼᱟ ᱩᱭᱦᱟᱹᱨ ᱜᱮ ᱦᱟᱱᱮ ᱟᱹᱰᱤ ᱫᱤᱱ ᱨᱮ ᱧᱟᱯᱟᱢ ᱛᱚ ᱪᱮᱫ ᱫᱚᱞᱤᱧ ᱦᱤᱲᱤᱧ ᱠᱟᱜ ᱵᱮᱱ ᱛᱟᱦᱮᱸᱫ ᱟᱹᱵᱤᱱᱟᱜ ᱱᱚᱢᱵᱚᱨ ᱠᱚᱦᱚᱸ ᱵᱟᱝ ᱛᱟᱦᱮᱸᱫ ᱚᱱᱟᱛᱮ ᱵᱟᱹᱞᱤᱧ ᱯᱷᱳᱱ ᱵᱟᱲᱟ ᱠᱟᱜ ᱛᱟᱦᱮᱸᱫᱼᱟ ᱦᱮᱸ ᱥᱮ ᱟᱫᱚ ᱡᱟᱠ ᱟᱹᱵᱤᱱ ᱵᱤᱱ ᱩᱭᱦᱟᱹᱨ ᱠᱮᱫ ᱞᱤᱧᱟ ᱟᱨ ᱱᱚᱣᱟ ᱠᱚ ᱤᱫᱤ ᱠᱟᱛᱮᱫ ᱟᱹᱵᱤᱱ ᱠᱷᱚᱡᱽ ᱛᱚᱞᱟᱥ ᱵᱮᱱ ᱦᱟᱛᱟᱣᱮᱫᱼᱟ ᱚᱱᱟᱜᱮ ᱟᱹᱰᱤ ᱟᱹᱰᱤ ᱥᱟᱨᱦᱟᱣ ᱞᱤᱧ ᱮᱢᱟᱵᱤᱱ ᱠᱟᱱᱟ ᱟᱨ ᱟᱹᱰᱤ ᱨᱟᱹᱥᱠᱟᱹ ᱞᱤᱧ ᱵᱩᱡᱷᱟᱹᱣ ᱠᱮᱫᱼᱟ ᱛᱤᱦᱤᱧ ᱟᱵᱚ ᱞᱮᱠᱟᱱ ᱦᱚᱲ ᱠᱚ ᱡᱩᱫᱤ ᱱᱚᱝᱠᱟ ᱵᱚ ᱦᱮᱸ ᱦᱳᱭ ᱦᱳ ᱦᱮᱸ ᱦᱮᱸ ᱦᱳᱭ ᱦᱳᱭ ᱦᱮᱸ ᱦᱮᱸ ᱦᱳᱭ ᱛᱚ ᱦᱮᱸ ᱦᱮᱸ ᱪᱮᱫᱟᱜ ᱵᱟᱝ ᱦᱳᱭ ᱴᱷᱤᱠ ᱜᱮᱭᱟ ᱱᱚᱝᱠᱟ ᱟᱵᱚ ᱥᱟᱱᱟᱢ ᱡᱮᱢᱚᱱ ᱵᱤᱦᱟᱨ ᱵᱮᱝᱜᱚᱞ ᱟᱥᱟᱢ ᱩᱲᱤᱥᱥᱟ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩ ᱥᱮᱫᱟᱭ ᱢᱟ ᱜᱟᱹᱰᱤ ᱵᱟᱝ ᱛᱟᱦᱮᱸᱫᱼᱟ ᱡᱮᱢᱚᱱ ᱛᱟᱲᱟᱢ ᱛᱮᱜᱮ ᱜᱚᱴᱟᱠᱤᱱ ᱥᱟᱸᱜᱷᱟᱨ ᱞᱮᱫᱼᱟ ᱠᱤᱱ ᱛᱟᱲᱟᱢ ᱞᱮᱫᱼᱟ ᱠᱤᱱ ᱟᱨ ᱚᱞᱪᱤᱠᱤ ᱜᱚᱴᱟ ᱠᱤᱱ ᱪᱷᱟᱨᱟᱣ ᱯᱟᱥᱱᱟᱣ ᱞᱮᱫᱼᱟ ᱟᱨ ᱮᱱᱦᱚᱸ ᱟᱵᱚ ᱦᱚᱲ ᱠᱚ ᱵᱟᱵᱚ ᱪᱮᱸᱜᱷᱟᱣ ᱠᱟᱱᱟ ᱟᱫᱚ ᱵᱚᱱ ᱪᱮᱸᱜᱷᱟ ᱠᱚᱣᱟ ᱦᱮᱸ ᱥᱮ ᱦᱮᱸ ᱦᱮᱸ ᱦᱮᱸ ᱦᱳᱭ ᱦᱮᱸ ᱦᱮᱸ ᱦᱮᱸ ᱪᱮᱫᱟᱜ ᱵᱟᱝ ᱟᱵᱚ ᱢᱤᱫᱴᱟᱱ ᱥᱟᱱᱛᱟᱲᱤ ᱠᱚᱢᱤᱴᱤ ᱡᱟᱦᱟᱸ ᱢᱮᱱᱟᱜ ᱛᱟᱵᱚᱱᱟ ᱥᱟᱱᱛᱟᱲ ᱥᱚᱢᱩᱫᱚᱭ ᱱᱚᱣᱟ ᱢᱤᱫᱴᱟᱱ ᱟᱹᱰᱤ ᱢᱟᱨᱟᱝ ᱥᱚᱢᱩᱫᱟᱭ ᱠᱟᱱ ᱛᱟᱵᱚᱱᱟ ᱪᱮᱫᱟᱜ ᱥᱮ ᱟᱵᱚ ᱫᱚ ᱫᱷᱟᱹᱨᱛᱤ ᱨᱮ ᱟᱹᱫᱤᱵᱟᱹᱥᱤ ᱢᱮᱱᱛᱮ ᱥᱟᱱᱛᱟᱲ ᱦᱚᱲ ᱢᱮᱱᱛᱮ ᱵᱚᱱ ᱪᱤᱱᱦᱟᱹᱣ ᱠᱟᱱᱟ ᱩᱯᱨᱩᱢ ᱠᱟᱱᱟ ᱵᱚᱱ ᱦᱮᱸ ᱥᱮ ᱟᱨ ᱟᱵᱚᱣᱟᱜ ᱱᱚᱣᱟ ᱥᱤᱧᱚᱛ ᱫᱤᱥᱚᱢ ᱨᱮ ᱥᱮ ᱯᱩᱨᱟᱹ ᱚᱣᱟᱨᱞᱰ ᱨᱮᱞᱤᱧ ᱞᱟᱹᱭᱟ ᱡᱮᱜᱮᱫ ᱡᱟᱠᱟᱛ ᱨᱮ ᱟᱵᱚ ᱢᱤᱫᱴᱮᱱ ᱥᱟᱱᱛᱟᱲ ᱡᱟᱹᱛᱤ ᱞᱮᱠᱟ ᱛᱮᱵᱚᱱ ᱩᱯᱨᱩᱢᱚᱜ ᱢᱟ ᱦᱚᱲᱠᱚ ᱪᱤᱱᱦᱟᱹ ᱵᱚᱱ ᱢᱟ ᱟᱨ ᱱᱚᱣᱟᱫᱚ ᱟᱵᱚᱣᱟᱜ ᱚᱞᱪᱤᱠᱤ ᱛᱮ ᱚᱞᱚᱜ ᱯᱟᱲᱦᱟᱣ ᱠᱟᱛᱮᱫ ᱟᱨ ᱥᱟᱱᱛᱟᱲᱤ ᱛᱮ ᱨᱚᱲ ᱠᱟᱛᱮᱫ ᱵᱚᱱ ᱪᱤᱱᱦᱟᱹᱜ ᱢᱟ ᱚᱱᱟᱜᱮ ᱢᱤᱫᱴᱮᱱ ᱟᱹᱰᱤ ᱢᱟᱨᱟᱝ ᱮ ᱪᱮᱫ ᱤᱧ ᱞᱟᱹᱭᱟ ᱱᱚᱣᱟ ᱢᱤᱫᱴᱮᱱ ᱟᱹᱰᱤ ᱢᱟᱨᱟᱝ ᱫᱟᱢᱟᱱ ᱡᱤᱱᱤᱥ ᱠᱟᱱᱟ ᱦᱮᱸ ᱦᱮᱸ ᱦᱳᱭ ᱚᱱᱟ ᱛᱮᱜᱮ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩ ᱦᱚᱸᱭ ᱞᱟᱹᱭ ᱠᱟᱜᱼᱟ ᱥᱮᱬᱟᱜ ᱮᱢ ᱢᱮᱱᱮᱫ ᱠᱷᱟᱱ ᱯᱟᱹᱨᱥᱤ ᱢᱟᱲᱟᱝ ᱥᱮᱲᱟᱭ ᱛᱟᱢ ᱯᱟᱹᱨᱥᱤ ᱥᱮᱲᱟᱢ ᱢᱮᱱᱮᱫ ᱠᱷᱟᱱ ᱚᱞ ᱢᱟᱲᱟᱝ ᱥᱮᱲᱟᱭ ᱛᱟᱢ ᱦᱮᱸ ᱥᱮ ᱱᱚᱜᱼᱚ ᱱᱚᱝᱠᱟᱱ ᱜᱩᱨᱩ ᱜᱚᱢᱠᱮ ᱱᱚᱜᱼᱚ ᱱᱚᱝᱠᱟ ᱜᱩᱨᱩ ᱜᱚᱢᱠᱮ ᱟᱹᱰᱤ ᱫᱟᱢᱟᱱ ᱫᱟᱢᱟᱱ ᱠᱟᱛᱷᱟ ᱠᱚᱭ ᱞᱟᱹᱭ ᱦᱚᱴᱚᱣ ᱠᱟᱜ ᱵᱚᱱᱟ ᱟᱨ ᱡᱮᱢᱚᱱ ᱢᱮᱱᱟᱜ ᱛᱟᱭᱟ ᱯᱚᱱᱰᱤᱛ ᱨᱚᱜᱷᱩᱱᱟᱛᱷ ᱢᱩᱨᱢᱩᱣᱟᱜ ᱜᱮ ᱡᱟᱱᱟᱢ ᱟᱭᱳ ᱫᱚᱭ ᱨᱮᱸᱜᱮᱡ ᱨᱮᱦᱚᱸ ᱟᱞᱚᱢ ᱡᱟᱱᱟᱢ ᱟᱭᱳ ᱫᱚᱭ ᱱᱤᱫᱷᱟᱹᱱ ᱨᱮᱦᱚᱸ ᱩᱱᱤᱜᱮ ᱦᱟᱜᱼᱨᱟᱣᱟᱭ ᱡᱟᱱᱟᱢ ᱨᱚᱲ ᱫᱚ ᱱᱤᱫᱷᱟᱹᱱ ᱨᱮᱦᱚᱸ ᱚᱱᱟ ᱛᱮᱜᱮ ᱢᱟᱜᱨᱟᱝᱼᱟ ᱥᱮ ᱦᱟᱜᱨᱟᱼᱟ ᱦᱮᱸ ᱦᱳᱭ ᱦᱳᱭ ᱦᱮᱸ ᱦᱳᱭ ᱱᱤᱡᱮ ᱟᱭᱳ ᱠᱷᱚᱱᱟᱜ ᱟᱭᱳ ᱫᱚ ᱵᱟᱝᱼᱟ ᱦᱮᱸ ᱪᱮ ᱪᱷᱩᱴᱠᱤ ᱟᱭᱳ ᱫᱚ ᱢᱤᱫᱴᱮᱱ ᱪᱷᱩᱴᱠᱤ ᱟᱭᱳ ᱞᱮᱠᱟᱛᱮ ᱡᱩᱫᱤ ᱟᱵᱚ ᱯᱟᱹᱨᱥᱤ ᱨᱮᱵᱚ ᱛᱩᱞᱩᱡᱟ ᱮᱱᱠᱷᱟᱱ ᱫᱚ ᱟᱵᱚ ᱞᱟᱹᱜᱤᱫ ᱫᱚ ᱚᱱᱟ ᱞᱟᱹᱜᱤᱫ ᱫᱚ ᱦᱩᱭᱩᱜ ᱠᱟᱱᱟ ᱦᱤᱱᱫᱤ ᱠᱚ ᱵᱟᱝᱞᱟ ᱠᱚ ᱨᱳᱢᱟᱱ ᱠᱚ ᱥᱮ ᱤᱝᱞᱤᱥ ᱠᱚ ᱢᱮᱱᱠᱷᱟᱱ ᱟᱵᱳ ᱟᱭᱳ ᱟᱲᱟᱝ ᱥᱮ ᱟᱭᱳ ᱯᱟᱹᱨᱥᱤ ᱫᱚ ᱦᱩᱭᱩᱜ ᱠᱟᱱ ᱛᱟᱵᱚᱣᱟ ᱥᱟᱱᱛᱟᱲᱤ ᱱᱚᱣᱟ ᱛᱮ ᱦᱚᱸ ᱪᱮᱫᱚᱜ ᱦᱩᱭᱩᱜ ᱛᱟᱵᱚᱱᱟ ᱦᱮᱸ ᱦᱮᱸ ᱴᱷᱤᱠ ᱜᱮᱭᱟ ᱢᱟ ᱡᱚᱦᱟᱨ ᱜᱮ ᱟᱨᱚ ᱚᱱᱠᱟᱜᱮ ᱨᱚᱯᱚᱲ ᱵᱟᱲᱟ ᱦᱩᱭᱩᱜᱼᱟ ᱦᱟᱸᱜ ᱦᱮᱸ ᱡᱚᱦᱟᱨ ᱡᱚᱦᱟᱨ ᱴᱷᱤᱠ ᱜᱮᱭᱟ ᱢᱟ ᱫᱚᱦᱚᱭᱮᱫᱼᱟ ᱞᱤᱧ